ᱱᱳᱵᱮᱞ ᱨᱮ ᱱᱤᱛᱳᱜ ᱡᱟᱦᱟᱸ ᱧᱮᱞᱚᱜ ᱠᱟᱱᱟ ᱚᱱᱟ ᱫᱚ ᱥᱟᱱᱟᱢ ᱡᱤᱱᱤᱥ ᱫᱚ ᱵᱟᱱᱩᱜᱼᱟ ᱪᱤᱠᱟᱛᱮ ᱱᱳᱵᱮᱞ ᱡᱟᱦᱟᱸ ᱠᱚ ᱚᱞ ᱛᱟᱦᱮᱸ ᱠᱟᱱᱟ ᱚᱱᱟ ᱠᱚᱫᱚ ᱟᱭᱢᱟ ᱟᱭᱢᱟ ᱡᱤᱱᱤᱥ ᱟᱫ ᱪᱟᱞᱟᱣ ᱠᱟᱱᱟ ᱚᱱᱟ ᱠᱷᱟᱛᱤᱨ ᱛᱮ ᱤᱧ ᱢᱮᱱ ᱫᱟ ᱡᱮ ᱱᱤᱛᱚᱜ ᱡᱟᱦᱟᱸ ᱡᱤᱱᱤᱥ ᱱᱳᱵᱮᱞ ᱨᱮ ᱚᱞᱮᱜᱼᱟ ᱚᱱᱟ ᱡᱤᱱᱤᱥ ᱦᱚᱸ ᱦᱚᱭ ᱛᱚ ᱢᱤᱜ ᱫᱤᱱ ᱦᱤᱞᱳᱜ ᱫᱚ ᱵᱟᱝ ᱛᱟᱦᱮᱸᱱᱟ ᱡᱮᱢᱚᱱ ᱱᱤᱛᱚᱜ ᱫᱷᱟᱨᱛᱤ ᱨᱮ ᱪᱮᱬᱮ ᱪᱤᱯᱨᱩᱜ ᱠᱚ ᱢᱮᱱᱟᱜ ᱠᱟᱜ ᱠᱚᱣᱟ ᱩᱝᱠᱩ ᱠᱟᱦᱚᱸ ᱢᱤᱜ ᱫᱤᱱ ᱫᱚ ᱵᱟᱠᱚ ᱛᱟᱦᱮᱸ ᱫᱟᱲᱮᱣᱟᱜᱼᱟ ᱡᱟᱦᱟᱸ ᱱᱤᱛᱳᱜ ᱢᱮᱱᱟᱜ ᱠᱚ ᱚᱱᱟ ᱜᱮ ᱢᱚᱱᱮᱜᱼᱟ ᱡᱮ ᱡᱮ ᱱᱳᱵᱮᱞ ᱨᱮ ᱚᱞᱚᱜᱼᱟ ᱡᱮ ᱱᱩᱠᱩ ᱱᱩᱠᱩ ᱡᱤᱱᱤᱥ ᱠᱚ ᱛᱟᱦᱮᱸ ᱠᱟᱱᱟ ᱮᱱᱠᱷᱟᱡ ᱱᱤᱛᱚᱜ ᱠᱚ ᱟᱫ ᱟᱠᱟᱱᱟ ᱡᱮᱢᱚᱱ ᱡᱟᱦᱟᱸ ᱚᱞ ᱛᱟᱦᱮᱸ ᱠᱟᱱᱟ ᱥᱮᱫᱟᱭ ᱫᱚ ᱰᱟᱭᱱᱮᱥᱥᱚᱨ ᱠᱚ ᱛᱟᱦᱮᱸ ᱠᱟᱱᱟ ᱩᱝᱠᱩ ᱫᱚ ᱱᱮᱛᱟᱨ ᱫᱚ ᱵᱟᱱᱩᱜ ᱠᱚᱣᱟ ᱱᱚᱣᱟᱜᱮᱧ ᱢᱮᱱᱟ ᱱᱤᱛᱳᱜ ᱡᱟᱦᱟᱸᱧ ᱧᱮᱞ ᱫᱟ ᱚᱱᱟ ᱡᱤᱱᱤᱥ ᱦᱟᱸᱜ ᱢᱤᱜᱫᱤᱱ ᱦᱤᱞᱳᱜ ᱟᱫᱚᱜᱼᱟ